ᱦᱮᱸ ᱟᱢ ᱠᱤ ᱜᱟᱭᱰᱟᱨ ᱠᱟᱱᱟᱢ ᱚ ᱦᱮᱸ ᱞᱟᱹᱭᱮᱫ ᱛᱟᱦᱮᱸᱱᱞᱤᱧ ᱟᱞᱤᱧ ᱛᱚ ᱟᱹᱛᱩ ᱴᱚᱞᱟ ᱠᱷᱚᱱ ᱡᱷᱟᱲᱜᱨᱟᱢ ᱡᱮᱞᱟ ᱞᱤᱧ ᱦᱮᱡ ᱠᱟᱱᱟ ᱟᱨ ᱛᱚ ᱚᱸᱰᱮᱱᱟᱜ ᱪᱮᱫ ᱡᱤᱱᱤᱥ ᱠᱚ ᱧᱧᱮᱞ ᱛᱮᱱᱟᱜ ᱢᱮᱱᱟᱜᱼᱟ ᱚᱠᱟ ᱚᱠᱟ ᱡᱟᱭᱜᱟ ᱠᱚ ᱡᱩᱫᱤ ᱠᱟᱹᱴᱤᱡ ᱵᱮᱱ ᱞᱟᱹᱭ ᱠᱮᱞᱤᱧᱟ ᱵᱷᱟᱹᱜᱤ ᱠᱚᱜᱼᱟ ᱟᱪᱪᱷᱟ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱟᱪᱪᱷᱟ ᱚ ᱟᱨ ᱦᱚᱸ ᱟᱨ ᱡᱷᱟᱲᱜᱨᱟᱢ ᱡᱮᱞᱟ ᱨᱮ ᱚᱱᱟ ᱡᱟᱦᱟᱸ ᱴᱟᱣᱩᱱ ᱨᱮ ᱚᱱᱟ ᱠᱤ ᱢᱟᱱᱮ ᱚᱸᱰᱮ ᱠᱤ ᱨᱟᱡᱵᱟᱲᱤ ᱢᱮᱱᱟᱜᱼᱟ ᱚᱸᱰᱮ ᱜᱮ ᱚ ᱛᱟᱦᱞᱮ ᱛᱟᱦᱮᱱ ᱡᱟᱭᱜᱟ ᱠᱚ ᱚᱸᱰᱮ ᱴᱷᱤᱼᱴᱷᱟᱠ ᱧᱟᱢᱚᱜ ᱟᱥᱮ ᱵᱟᱝ ᱚ ᱟᱪᱪᱷᱟ ᱟᱨ ᱱᱚᱛᱮ ᱡᱷᱚᱠᱷᱚᱱ ᱞᱮ ᱦᱤᱡᱩᱜᱼᱟ ᱢᱟᱱᱮ ᱱᱚᱛᱮ ᱡᱚᱠᱷᱚᱱ ᱤᱧ ᱦᱤᱡᱩᱜᱼᱟ ᱤᱭᱟᱹ ᱨᱮ ᱥᱤᱞᱫᱟᱹ ᱥᱮᱫ ᱨᱮ ᱚᱱᱮ ᱯᱟᱴᱟᱵᱤᱸᱫᱷᱟᱹ ᱰᱟᱦᱤ ᱥᱮ ᱪᱮᱫ ᱵᱤᱱ ᱞᱟᱹᱭ ᱠᱮᱫᱟ ᱛᱚ ᱚᱸᱰᱮ ᱦᱮᱡ ᱠᱟᱛᱮ ᱚᱸᱰᱮ ᱠᱤ ᱛᱟᱦᱮᱸ ᱡᱟᱭᱜᱟ ᱢᱮᱱᱟᱜᱼᱟ ᱠᱤ ᱚ ᱻ ᱟᱪᱪᱷᱟ ᱟᱪᱪᱷᱟ ᱚ ᱦᱩᱸ ᱦᱩᱸ ᱦᱩᱸ ᱚ ᱟᱪᱪᱷᱟ ᱢᱟᱱᱮ ᱠᱳᱱᱳ ᱚᱥᱩᱵᱤᱫᱷᱟ ᱥᱮᱨᱚᱠᱚᱢ ᱢᱟᱱᱮ ᱵᱟᱝ ᱦᱩᱭᱩᱜᱼᱟ ᱛᱚ ᱟᱪᱪᱷᱟ ᱟᱨ ᱟᱨ ᱠᱤᱪᱷᱩ ᱡᱟᱭᱜᱟ ᱵᱤᱱ ᱞᱟᱹᱭ ᱫᱟᱲᱮᱭᱟᱞᱤᱧᱟ ᱠᱤ ᱢᱟᱱᱮ ᱟᱨ ᱟᱨ ᱡᱟᱦᱟᱸ ᱥᱮᱫ ᱚ ᱚᱸᱰᱮ ᱛᱚ ᱚᱸᱰᱮ ᱠᱤ ᱥᱚᱵ ᱥᱚᱢᱚᱭ ᱪᱟᱞᱟᱣ ᱜᱟᱱᱚᱜᱼᱟ ᱚ ᱟᱪᱪᱷᱟ ᱟᱪᱪᱷᱟ ᱦᱩᱸ ᱦᱩᱸ ᱦᱩᱸ ᱛᱚ ᱡᱷᱟᱲᱜᱨᱟᱢ ᱥᱮᱫ ᱠᱷᱚᱱ ᱪᱟᱞᱟᱜ ᱛᱮ ᱛᱤᱱᱟᱹᱜ ᱢᱟᱱᱮ ᱛᱤᱱᱟᱹᱜ ᱥᱟᱺᱜᱤᱧ ᱢᱚᱴᱟᱢᱩᱴᱤ ᱦᱩᱭᱩᱜᱼᱟ ᱢᱟᱱᱮ ᱛᱤᱱᱟᱹᱜ ᱜᱷᱚᱱᱴᱟ ᱨᱟᱥᱛᱟ ᱱᱚᱰᱮ ᱠᱷᱚᱱᱟᱜ ᱚᱸᱰᱮ ᱵᱮᱞᱯᱟᱦᱟᱲᱤ ᱥᱮ ᱚᱠᱟᱨᱮᱵᱤᱱ ᱞᱟᱹᱭ ᱠᱮᱫᱟ ᱚᱸᱰᱮ ᱪᱟᱞᱟᱜ ᱛᱮ ᱛᱤᱱᱟᱹᱜ ᱛᱤᱱᱟᱹᱜ ᱞᱟᱜᱟᱜᱼᱟ ᱥᱚᱢᱚᱭ ᱟᱪᱪᱷᱟ ᱟᱪᱪᱷᱟ ᱴᱷᱤᱠᱼᱴᱷᱟᱠ ᱵᱟᱥ ᱠᱚᱞᱤᱧ ᱧᱟᱢᱟ ᱛᱚ ᱟᱪᱪᱷᱟ ᱟᱪᱪᱷᱟ ᱦᱮᱸ ᱦᱮᱸ ᱛᱚ ᱚᱱᱮ ᱚᱸᱰᱮ ᱧᱮᱞ ᱥᱟᱱᱟᱭᱮᱫ ᱞᱮᱭᱟ ᱚᱱᱮ ᱜᱟᱰᱨᱟᱥᱤᱱᱤ ᱥᱮ ᱪᱮᱫ ᱵᱤᱱ ᱞᱟᱹᱭ ᱠᱮᱫᱟ ᱛᱚ ᱚᱸᱰᱮ ᱠᱤ ᱵᱮᱞᱯᱟᱦᱟᱲᱤ ᱠᱷᱚᱱᱟᱜ ᱟᱨᱚ ᱚᱱᱟ ᱛᱤᱱᱟᱹᱜ ᱥᱟᱺᱜᱤᱧ ᱪᱟᱞᱟᱣ ᱤᱫᱤ ᱦᱩᱭᱩᱜᱼᱟ ᱚᱱᱛᱮ ᱚᱻ ᱛᱚ ᱵᱟᱥ ᱠᱚ ᱪᱟᱞᱟᱜᱼᱟ ᱠᱤ ᱚᱱᱛᱮ ᱫᱚ ᱟᱪᱪᱷᱟ ᱚ ᱛᱟᱦᱚᱞᱮ ᱚᱸᱰᱮ ᱠᱤ ᱞᱟᱭᱤᱱ ᱵᱳᱞᱮᱨᱳ ᱠᱚ ᱧᱟᱢᱚᱜᱼᱟ ᱥᱮ ᱵᱷᱟᱲᱟ ᱦᱩᱭᱩᱜ ᱛᱤᱧᱟᱹ ᱚ ᱟᱪᱪᱷᱟ ᱟᱪᱪᱷᱟ ᱴᱷᱤᱠ ᱟᱪᱷᱮ ᱛᱚ ᱟᱵᱤᱱ ᱟᱹᱰᱤ ᱟᱹᱰᱤ ᱥᱟᱨᱦᱟᱣ ᱦᱮᱸ ᱟᱨ ᱟᱹᱰᱤ ᱠᱤᱪᱷᱩ ᱵᱤᱱ ᱵᱟᱲᱟᱭ ᱦᱚᱪᱚ ᱠᱮᱫ ᱞᱤᱧᱟᱹ ᱡᱟᱭᱦᱳᱠ ᱦᱮᱸ ᱦᱮᱸ ᱦᱮᱸ ᱴᱷᱤᱠ ᱟᱪᱷᱮ ᱢᱟ ᱛᱟᱦᱚᱞᱮ ᱡᱚᱦᱟᱨ ᱜᱮ ᱦᱮᱸ